ᱦᱮᱸ ᱡᱚᱦᱟᱨ ᱜᱮ ᱟᱪᱪᱷᱟ ᱟᱹᱵᱤᱱ ᱢᱟ ᱫᱚᱠᱟᱱᱤᱡ ᱠᱟᱱᱟᱵᱤᱱ ᱦᱳᱭ ᱟᱪᱪᱷᱟ ᱛᱤᱨᱮ ᱥᱮᱛᱟᱜ ᱫᱚᱵᱤᱱ ᱠᱷᱩᱞᱟᱹᱣᱮᱫᱼᱟ ᱟᱫᱚ ᱥᱟᱢᱟᱱ ᱞᱤᱧ ᱦᱟᱛᱟᱣ ᱠᱮᱭᱟ ᱦᱩᱱᱟᱹᱝ ᱦᱳᱭ ᱟᱫᱚ ᱱᱚᱣᱟᱜᱮ ᱵᱟᱹᱞᱤᱧ ᱦᱟᱛᱟᱣ ᱠᱮᱭᱟ ᱦᱩᱱᱟᱹᱝ ᱟᱫᱚ ᱩᱫᱷᱟᱹᱨᱤ ᱵᱟᱞᱟ ᱠᱟᱱᱟᱞᱤᱧ ᱢᱟᱱᱮ ᱯᱚᱱᱨᱚ ᱫᱤᱱ ᱯᱚᱨ ᱯᱚᱨ ᱦᱟᱸᱜ ᱤᱭᱟᱹ ᱯᱩᱭᱥᱟᱹ ᱫᱚᱞᱤᱧ ᱮᱢᱟ ᱟᱹᱵᱤᱱᱟ ᱦᱳᱭ ᱮᱱᱠᱷᱟᱱ ᱟᱹᱞᱤᱧ ᱪᱟᱣᱞᱮ ᱠᱚᱜᱮ ᱞᱤᱧ ᱦᱟᱛᱟᱣᱟ ᱪᱟᱣᱞᱮ ᱢᱟᱱᱮ ᱱᱚᱭ ᱠᱮᱡᱤ ᱟᱨ ᱟᱨ ᱫᱟᱹᱞ ᱢᱤᱫ ᱠᱮᱡᱤ ᱦᱳᱭ ᱟᱫᱚ ᱫᱟᱢ ᱠᱚᱜᱮ ᱚᱠᱟ ᱞᱮᱠᱟ ᱦᱟᱸᱜ ᱪᱟᱣᱞᱮ ᱨᱮᱱᱟᱜ ᱚ ᱟᱨ ᱫᱟᱹᱞ ᱪᱮᱫ ᱞᱮᱠᱟ ᱫᱟᱢ ᱟᱨ ᱟᱹᱞᱩ ᱠᱚ ᱥᱳᱭᱟᱵᱤᱱ ᱠᱚ ᱚᱱᱟ ᱠᱚᱫᱚ ᱟᱹᱞᱩ ᱦᱳᱭ ᱟᱨ ᱥᱳᱭᱟᱵᱤᱱ ᱠᱚ ᱟᱫᱚ ᱮᱱᱠᱷᱟᱱ ᱡᱚᱛᱚᱱᱟᱜ ᱜᱮ ᱟᱨᱚ ᱥᱟᱢᱟᱱ ᱠᱚ ᱢᱮᱱᱟᱜ ᱜᱮᱭᱟ ᱯᱟᱞᱮ ᱥᱩᱱᱩᱢ ᱠᱚ ᱮᱱᱠᱷᱟᱱ ᱥᱩᱱᱩᱢ ᱠᱚ ᱮᱱᱠᱷᱟᱱ ᱴᱷᱤᱠᱟᱹᱫᱟᱨ ᱨᱮᱱ ᱠᱟᱹᱢᱤ ᱦᱚᱲ ᱛᱚ ᱵᱟᱡᱟᱨ ᱠᱚᱨᱮ ᱯᱚᱱᱨᱚ ᱫᱤᱱ ᱵᱟᱫᱽ ᱜᱮ ᱦᱟᱸᱜ ᱯᱩᱭᱥᱟᱹ ᱠᱚ ᱮᱢᱚᱜᱼᱟ ᱮᱱᱠᱷᱟᱱ ᱚᱱᱮ ᱯᱩᱭᱥᱟᱹ ᱠᱚ ᱧᱟᱢ ᱠᱟᱛᱮᱫ ᱜᱮ ᱦᱟᱸᱜ ᱞᱤᱧ ᱮᱢᱟ ᱵᱤᱱᱟ ᱚᱱᱟ ᱞᱟᱹᱜᱤᱫ ᱯᱚᱱᱨᱚ ᱫᱤᱱ ᱵᱟᱫᱽ ᱜᱮ ᱦᱟᱸᱜ ᱮᱢᱟ ᱵᱤᱱᱟ ᱦᱳᱭ ᱪᱟᱞᱟᱜ ᱟᱹᱞᱤᱧ ᱯᱨᱚᱛᱷᱚᱢ ᱦᱤᱞᱳᱜ ᱫᱚ ᱵᱟᱝ ᱜᱟᱯᱟᱞᱢᱟᱨᱟᱣ ᱞᱮᱱᱠᱷᱟᱱ ᱦᱟᱸᱜ ᱵᱟᱭ ᱜᱟᱱᱚᱜᱼᱟ ᱴᱷᱤᱠ ᱜᱮᱭᱟ ᱛᱚᱵᱮ ᱴᱷᱤᱠ ᱜᱮᱭᱟ ᱛᱚᱵᱮ ᱚᱱᱟ ᱡᱚᱛᱚ ᱥᱟᱢᱟᱱ ᱠᱚᱜᱮᱞᱤᱧ ᱦᱟᱛᱟᱣᱟ ᱦᱟᱸᱜ ᱦᱮᱸᱥᱮ ᱚᱱᱠᱟᱜᱮ ᱦᱮᱸ